ᱱᱟᱦᱟᱜ ᱡᱩᱜᱽ ᱨᱮᱢ ᱧᱮᱞ ᱞᱮᱠᱷᱟᱱ ᱦᱮᱹᱰᱯᱷᱳᱱ ᱫᱚ ᱟᱹᱰᱤ ᱵᱟᱹᱲᱛᱤ ᱠᱟᱭᱛᱮ ᱵᱮᱵᱷᱟᱨᱚᱜ ᱠᱟᱱᱟ ᱥᱟᱱᱟᱢ ᱦᱚᱲᱜᱮ ᱯᱨᱟᱭ ᱡᱷᱚᱛᱚ ᱜᱮ ᱦᱮᱹᱰᱯᱷᱳᱱ ᱫᱚᱠᱚ ᱵᱮᱵᱚᱦᱟᱨᱮᱫᱟ ᱤᱧᱟᱹᱜ ᱢᱚᱱᱮ ᱛᱮᱫᱚ ᱱᱚᱣᱟ ᱩᱱᱟᱹᱜ ᱵᱟᱹᱲᱛᱤ ᱵᱮᱵᱷᱟᱨ ᱥᱮ ᱦᱮᱹᱰᱯᱷᱳᱱ ᱨᱮᱱᱟᱜ ᱩᱱᱟᱹᱜ ᱵᱟᱹᱲᱛᱤ ᱵᱮᱵᱷᱟᱨ ᱫᱚ ᱚᱱᱟ ᱵᱟᱝ ᱵᱩᱜᱤᱭᱟ ᱤᱧ ᱤᱧᱟᱹᱜ ᱢᱚᱱᱮ ᱛᱮᱫᱚ ᱱᱚᱣᱟ ᱠᱚᱫᱚ ᱵᱟᱹᱲᱤᱡ ᱜᱤᱧ ᱢᱚᱱᱮᱭᱟ ᱪᱮᱫᱟᱜ ᱥᱮ ᱵᱟᱝᱢᱟ ᱥᱟᱨᱟᱠᱷᱚᱱ ᱦᱮᱹᱰᱯᱷᱳᱱ ᱞᱩᱛᱩᱨ ᱨᱮ ᱥᱟᱸᱵᱟᱣ ᱠᱟᱜ ᱠᱷᱟᱱ ᱞᱩᱛᱩᱨ ᱦᱚᱸ ᱠᱤᱱᱛᱩ ᱵᱟᱹᱲᱤᱡ ᱫᱟᱲᱮᱭᱟᱜᱼᱟ ᱟᱨ ᱟᱹᱰᱤᱜᱟᱱ ᱚᱠᱛᱚ ᱧᱮᱞᱟᱠᱟᱱᱟ ᱡᱮ ᱦᱚᱲ ᱠᱚ ᱨᱟᱥᱛᱟ ᱛᱮᱠᱚ ᱪᱟᱞᱟᱜ ᱠᱟᱱ ᱛᱩᱞᱩᱡ ᱦᱚᱸ ᱦᱮᱹᱰᱯᱷᱳᱱ ᱠᱚ ᱞᱟᱜᱟᱣ ᱠᱟᱫᱟ ᱥᱮ ᱥᱮᱨᱮᱧ ᱠᱚ ᱟᱸᱡᱚᱢᱮᱫᱟ ᱦᱮᱸᱰᱯᱷᱳᱱᱛᱮ ᱱᱚᱝᱠᱟ ᱠᱟᱛᱮ ᱧᱮᱞᱟᱠᱟᱱᱟ ᱟᱹᱰᱤ ᱟᱢᱫᱟ ᱫᱩᱨᱜᱷᱚᱴᱚᱱᱟ ᱥᱮ ᱟᱹᱰᱤ ᱵᱟᱹᱲᱤᱡ ᱱᱚᱝᱠᱟ ᱫᱩᱨᱜᱷᱚᱴᱚᱱᱟ ᱠᱚ ᱜᱷᱚᱴᱟᱣᱟᱠᱟᱱᱟ ᱟᱨᱚ ᱧᱮᱞᱟᱠᱟᱱᱟ ᱡᱮ ᱡᱟᱦᱟᱸᱭ ᱜᱮ ᱜᱤᱫᱽᱨᱟᱹ ᱠᱚᱦᱚᱸ ᱯᱟᱲᱦᱟᱜ ᱯᱟᱲᱦᱟᱜ ᱛᱩᱞᱩᱡ ᱦᱚᱸ ᱦᱮᱹᱰᱯᱷᱳᱱ ᱠᱚ ᱞᱟᱜᱟᱣ ᱠᱟᱫᱟ ᱞᱩᱛᱩᱨ ᱨᱮ ᱟᱨ ᱠᱚ ᱯᱟᱲᱦᱟᱜ ᱠᱟᱱᱟ ᱚᱱᱟ ᱵᱟᱝ ᱵᱟᱰᱟᱭ ᱧᱟᱢᱚᱜ ᱠᱟᱱᱟ ᱡᱮ ᱜᱤᱫᱽᱨᱟᱹ ᱫᱚ ᱩᱱᱤ ᱫᱚᱭ ᱯᱟᱲᱦᱟᱜ ᱠᱟᱱᱟ ᱥᱮ ᱥᱮᱨᱮᱧᱮ ᱟᱸᱡᱚᱢᱮᱫᱼᱟ ᱚᱱᱟ ᱠᱷᱟᱹᱛᱤᱨ ᱟᱨ ᱟᱨᱚ ᱧᱮᱞᱟᱠᱟᱱ ᱡᱮ ᱤᱧ ᱨᱮᱱ ᱢᱤᱫᱴᱮᱱ ᱜᱟᱛᱮ ᱜᱮ ᱥᱩᱥᱟᱱᱛᱚ ᱩᱱᱤ ᱥᱟᱨᱟ ᱠᱷᱚᱱ ᱜᱮ ᱦᱮᱹᱰᱯᱷᱳᱱᱮ ᱞᱟᱜᱟᱣ ᱠᱟᱜ ᱛᱟᱦᱮᱸᱫ ᱞᱩᱛᱩᱨ ᱨᱮ ᱟᱫᱚ ᱚᱱᱠᱟ ᱠᱟᱛᱮᱫ ᱯᱨᱟᱭ ᱪᱷᱚ ᱥᱟᱛ ᱢᱟᱥ ᱵᱮᱵᱚᱦᱟᱨ ᱯᱚᱨᱮ ᱦᱮᱹᱰᱯᱷᱳᱱ ᱵᱮᱵᱚᱦᱟᱨ ᱯᱚᱨ ᱟᱭᱟᱜ ᱞᱩᱛᱩᱨ ᱫᱚ ᱠᱤᱱᱛᱩ ᱢᱟᱱᱮ ᱦᱟᱥᱳ ᱟᱨᱟᱢᱵᱚ ᱞᱮᱱ ᱛᱟᱭᱟ ᱞᱩᱛᱩᱨ ᱚᱱᱠᱟᱛᱮ ᱵᱚᱦᱚᱜ ᱦᱟᱥᱳ ᱦᱚᱸ ᱦᱳᱭᱞᱮᱱ ᱛᱟᱭᱟ ᱚᱱᱟ ᱠᱷᱟᱹᱛᱤᱨᱟᱜ ᱤᱧ ᱫᱩᱧ ᱢᱚᱱᱮᱭᱟ ᱡᱮ ᱦᱮᱹᱰᱯᱷᱳᱱ ᱵᱮᱵᱚᱦᱟᱨ ᱫᱚ ᱥᱮ ᱦᱮᱰᱯᱷᱳᱱ ᱡᱟᱹᱥᱛᱤ ᱵᱮᱵᱚᱦᱟᱨ ᱫᱚ ᱮᱠᱫᱚᱢ ᱵᱟᱝ ᱵᱩᱜᱤᱭᱟ ᱟᱹᱰᱤ ᱵᱟᱹᱲᱤᱡ ᱮᱯᱷᱮᱠᱴᱮ ᱧᱩᱨᱟ ᱟᱵᱚ ᱱᱚᱣᱟ ᱢᱟᱱᱣᱟ ᱡᱤᱭᱚᱱ ᱨᱮ ᱚᱱᱟ ᱠᱷᱟᱹᱛᱤᱨ ᱵᱟᱨ ᱵᱟᱨ ᱞᱟᱞᱟᱹᱭ ᱥᱟᱱᱟᱧᱟ ᱡᱮ ᱦᱮᱹᱰᱯᱷᱳᱱ ᱵᱮᱵᱚᱦᱟᱨ ᱫᱚ ᱡᱟᱦᱟᱸ ᱛᱤᱱᱟᱹᱜ ᱵᱚᱱ ᱫᱟᱲᱮᱭᱟᱜᱼᱟ ᱠᱚᱢ ᱵᱚᱱ ᱵᱮᱵᱚᱦᱟᱨᱟ